ᱤᱧᱫᱚ ᱨᱟᱜᱷᱩᱱᱟᱛᱷ ᱯᱚᱱᱰᱤᱛᱡᱤᱭᱟᱜ ᱯᱚᱛᱚᱵ ᱡᱟᱦᱟᱸᱫᱚ ᱞᱟᱠᱪᱟᱨ ᱥᱮᱨᱮᱧ ᱚᱞᱟᱠᱟᱱᱟ ᱚᱱᱟ ᱟᱵᱚ ᱛᱟᱞᱟᱨᱮ ᱡᱟᱦᱟᱸ ᱯᱟᱲᱦᱟᱣ ᱧᱟᱢ ᱟᱠᱟᱱᱟ ᱟᱵᱚ ᱫᱷᱚᱨᱚᱢ ᱨᱮᱭᱟᱜ ᱚᱞᱟᱠᱟᱱᱟ ᱚᱱᱟᱫᱚ ᱟᱹᱰᱤᱧ ᱠᱩᱥᱤᱭᱟᱜᱼᱟ ᱟᱨ ᱟᱵᱚ ᱫᱷᱚᱨᱚᱢ ᱡᱟᱦᱟᱸᱫᱚ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢᱦᱚᱸ ᱢᱮᱱᱟᱢ ᱚᱱᱟ ᱟᱵᱚ ᱞᱟᱠᱪᱟᱨ ᱥᱮᱨᱮᱧ ᱟᱹᱰᱤ ᱱᱟᱯᱟᱭᱮ ᱚᱞ ᱠᱮᱫᱼᱟᱭ ᱟᱨ ᱟᱵᱚ ᱱᱚᱣᱟ ᱫᱤᱥᱚᱢᱨᱮ ᱡᱟᱦᱟᱸᱫᱚ ᱯᱚᱱᱰᱤᱛ ᱨᱟᱜᱷᱩᱱᱟᱛᱷ ᱢᱩᱨᱢᱩ ᱟᱡᱟᱜ ᱯᱚᱛᱚᱵ ᱡᱟᱦᱟᱸᱭᱮ ᱚᱞ ᱦᱚᱴᱚᱣᱟᱠᱟᱫ ᱵᱚᱱᱟᱭ ᱟᱵᱚ ᱚᱱᱟ ᱟᱵᱚ ᱡᱚᱛᱚ ᱦᱚᱲ ᱵᱚᱱ ᱯᱟᱲᱦᱟᱣᱟ ᱟᱨ ᱵᱚᱱ ᱵᱩᱡᱷᱟᱹᱜᱼᱟ ᱠᱤ ᱱᱚᱣᱟ ᱟᱵᱚ ᱫᱷᱚᱨᱚᱢᱨᱮ ᱪᱮ ᱟᱵᱚ ᱱᱚᱣᱟ ᱫᱤᱥᱚᱢᱨᱮ ᱟᱵᱚ ᱪᱮᱫ ᱵᱚᱱ ᱪᱤᱠᱟᱹᱭᱟ ᱟᱨ ᱪᱮᱫ ᱵᱚᱱ ᱪᱮᱠᱟ ᱫᱟᱲᱮᱭᱟᱜᱼᱟ ᱟᱵᱚ ᱟᱯᱱᱟᱨ ᱱᱤᱡᱮ ᱞᱟᱹᱜᱤᱫᱜᱮ ᱟᱵᱚᱣᱟᱜ ᱫᱷᱚᱨᱚᱢ ᱡᱟᱦᱟᱸᱜᱮ ᱟᱵᱚᱣᱟᱜ ᱫᱷᱚᱨᱚᱢ ᱫᱚ ᱟᱵᱚᱜᱮᱵᱚᱱ ᱢᱟᱱᱟᱣᱟ ᱟᱨ ᱮᱴᱟᱜ ᱦᱚᱲᱫᱚ ᱵᱟᱝᱜᱮ ᱡᱟᱦᱟᱸ ᱠᱤ ᱟᱵᱚᱣᱟᱜ ᱚᱲᱟᱜ ᱨᱮᱫᱚ ᱱᱤᱡᱮᱛᱮᱜᱮᱢ ᱠᱟᱹᱢᱤᱭᱟ ᱮᱴᱟᱜ ᱦᱚᱲᱫᱚ ᱵᱟᱝᱜᱮ ᱮᱴᱟᱜ ᱦᱚᱲᱫᱚ ᱢᱤᱫ ᱫᱤᱱ ᱵᱟᱨᱥᱤᱧᱜᱮ ᱯᱟᱨ ᱡᱤᱵᱚᱱᱵᱷᱳᱨ ᱫᱚ ᱵᱟᱝᱜᱮ ᱚᱱᱟᱜᱮ ᱞᱟᱹᱭ ᱠᱟᱛᱮᱫ ᱤᱧᱟᱹᱜ ᱱᱚᱣᱟ ᱯᱚᱛᱚᱵᱨᱮ ᱟᱹᱰᱤ ᱱᱟᱯᱟᱭᱤᱧ ᱵᱩᱡᱷᱟᱹᱣ ᱠᱮᱜᱼᱟ